ᱥᱚᱪᱷᱚ ᱵᱷᱟᱨᱚᱛ ᱟᱵᱷᱤᱭᱟᱱ ᱪᱮᱛᱟᱱ ᱛᱮ ᱤᱧᱫᱚ ᱢᱤᱫᱴᱟᱝ ᱠᱟᱛᱷᱟᱜᱤᱧ ᱞᱟᱹᱭᱟ ᱡᱮ ᱥᱚᱪᱪᱷᱚ ᱵᱷᱟᱨᱚᱛ ᱟᱵᱷᱤᱭᱟᱱ ᱫᱚ ᱢᱤᱫ ᱦᱚᱲᱟᱜ ᱠᱟᱹᱢᱤ ᱫᱚ ᱵᱟᱝ ᱠᱟᱱᱟ ᱱᱚᱣᱟ ᱫᱚ ᱯᱨᱚᱛᱛᱮᱠ ᱦᱚᱲ ᱞᱟᱹᱜᱤᱫ ᱠᱟᱱᱟ ᱢᱟᱱᱮ ᱦᱟᱨᱮᱠ ᱦᱚᱲ ᱱᱚᱣᱟᱨᱮ ᱥᱮᱞᱮᱫ ᱦᱩᱭᱩᱜᱼᱟ ᱡᱟᱦᱟᱸᱞᱮᱠᱟ ᱡᱩᱫᱤ ᱨᱟᱪᱟᱨᱮ ᱠᱟᱜᱚᱡᱽ ᱟᱢᱜᱮᱢ ᱜᱤᱰᱤᱭᱟ ᱯᱞᱟᱥᱴᱤᱠ ᱟᱢᱜᱮᱢ ᱜᱤᱰᱤᱭᱟ ᱟᱨᱮᱢ ᱛᱟᱺᱜᱤ ᱠᱟᱭᱟ ᱦᱟᱯᱮ ᱢᱤᱫ ᱦᱚᱲᱮ ᱦᱤᱡᱩᱜᱼᱟ ᱟᱨᱮ ᱡᱚᱜ ᱯᱷᱟᱨᱪᱟᱭᱟ ᱛᱚᱵᱮ ᱮᱱᱟᱝ ᱥᱟᱯᱷᱟᱜᱼᱟ ᱚᱱᱟᱫᱚ ᱵᱟᱝᱼᱟ ᱡᱩᱫᱤᱢ ᱧᱮᱞ ᱠᱮᱫᱟ ᱨᱟᱪᱟᱨᱮ ᱱᱩᱱᱟᱹᱜ ᱰᱷᱮᱨ ᱯᱞᱟᱥᱴᱤᱠ ᱠᱟᱪᱨᱟ ᱜᱤᱰᱤ ᱟᱠᱟᱱᱟ ᱡᱩᱫᱤ ᱟᱢᱜᱮ ᱥᱟᱵ ᱠᱟᱛᱮ ᱡᱩᱫᱤ ᱢᱤᱫ ᱠᱚᱪᱟᱨᱮᱢ ᱜᱤᱰᱤ ᱠᱟᱜᱼᱟ ᱮᱱᱠᱷᱟᱱᱜᱮ ᱥᱟᱯᱷᱟᱭᱮᱱᱟ ᱡᱟᱦᱟᱸᱞᱮᱠᱟ ᱦᱚᱨ ᱠᱚᱨᱮᱱᱟᱜ ᱨᱳᱰ ᱠᱚᱨᱮᱵᱚᱱ ᱧᱮᱞ ᱜᱮᱭᱟ ᱢᱟᱨᱟᱝ ᱢᱟᱨᱟᱝ ᱫᱷᱤᱨᱤ ᱠᱚ ᱤᱛᱟᱹ ᱠᱚ ᱠᱟᱹᱵᱷᱤ ᱠᱟᱹᱵᱷᱤ ᱛᱟᱦᱮᱱᱟ ᱟᱫᱚ ᱛᱟᱨᱟ ᱢᱟᱨᱟ ᱦᱚᱲ ᱱᱚᱝᱠᱟ ᱢᱮᱱᱟᱜ ᱵᱚᱱᱟ ᱧᱮᱞ ᱠᱟᱛᱮ ᱵᱚᱱ ᱵᱟᱨᱚᱢᱚᱜᱼᱟ ᱞᱮᱠᱤᱱ ᱚᱱᱠᱟ ᱫᱚ ᱵᱟᱝ ᱚᱱᱟᱫᱚ ᱟᱯᱱᱟᱨᱮᱢ ᱧᱮᱞ ᱠᱮᱫ ᱠᱷᱟᱱ ᱚᱱᱟ ᱫᱚ ᱥᱟᱵ ᱠᱟᱛᱮᱫ ᱜᱤᱰᱤ ᱦᱩᱭᱩᱜᱼᱟ ᱪᱮᱫᱟᱜ ᱥᱮ ᱚᱱᱟ ᱢᱤᱫᱴᱟᱝ ᱡᱩᱫᱤ ᱫᱷᱤᱨᱤ ᱛᱟᱦᱮᱱᱟ ᱦᱚᱨ ᱨᱮ ᱛᱤᱱᱟᱹᱜ ᱞᱚᱠᱥᱟᱱ ᱦᱩᱭ ᱫᱟᱲᱮᱭᱟᱜᱼᱟ ᱛᱤᱱᱟᱹᱜ ᱮᱠᱥᱤᱰᱮᱱᱴ ᱦᱩᱭ ᱫᱟᱲᱮᱭᱟᱜᱼᱟ ᱦᱲᱟᱜ ᱡᱤᱵᱚᱱ ᱪᱟᱞᱟᱣ ᱫᱟᱲᱮᱭᱟᱜᱼᱟ ᱟᱨ ᱢᱤᱫᱴᱟᱝ ᱩᱛᱱᱟᱹᱣ ᱫᱚ ᱱᱚᱣᱟ ᱠᱟᱱᱟ ᱡᱮ ᱱᱮᱛᱟᱨ ᱨᱮᱱ ᱡᱩᱣᱟᱹᱱ ᱠᱚᱲᱟ ᱠᱚ ᱧᱮᱞᱮᱫ ᱠᱚᱣᱟᱵᱚᱱ ᱡᱮ ᱡᱟᱦᱟᱸ ᱜᱚᱴᱠᱟ ᱛᱮᱨᱚᱝᱜᱟ ᱠᱚ ᱡᱚᱢᱮᱜᱼᱟ ᱟᱨ ᱡᱟᱦᱟᱸ ᱨᱮᱜᱮ ᱠᱚ ᱛᱷᱩᱠᱟᱜ ᱠᱟᱱᱟ ᱚᱱᱟᱫᱚ ᱮᱠᱫᱚᱢᱼᱜᱮ ᱵᱟᱭ ᱞᱟᱹᱠᱛᱤᱜ ᱠᱟᱱᱟ ᱵᱷᱤᱛ ᱠᱚᱨᱮ ᱠᱚ ᱛᱷᱩ ᱠᱟᱜ ᱠᱟᱱᱟ